ᱟᱹᱛᱩ ᱨᱮ ᱦᱩᱲᱩ ᱪᱟᱥ ᱵᱟᱫ ᱠᱟᱛᱮᱫ ᱦᱚᱸ ᱟᱹᱰᱤᱜᱟᱱ ᱪᱟᱹᱥᱤ ᱟᱲᱟᱜ ᱥᱟᱠᱟᱢ ᱦᱮᱸ ᱦᱚᱵᱚᱱ ᱪᱟᱥ ᱜᱮᱭᱟ ᱩᱛᱩ ᱱᱟᱹᱲᱤ ᱠᱚ ᱪᱟᱥ ᱮᱫᱼᱟ ᱛᱳ ᱚᱱᱠᱟ ᱦᱤᱥᱟᱹᱵ ᱛᱮ ᱟᱹᱞᱤᱧ ᱩᱱᱠᱩᱣᱟᱜ ᱧᱮᱞ ᱛᱮ ᱥᱮ ᱟᱹᱞᱤᱧᱟᱜ ᱜᱷᱟᱨᱚᱸᱡᱽ ᱨᱮ ᱡᱟᱦᱟᱸ ᱜᱮ ᱢᱮᱱᱟᱜ ᱞᱮ ᱜᱤᱫᱽᱨᱟᱹ ᱯᱤᱫᱽᱨᱟᱹ ᱦᱚᱱ ᱠᱤᱢᱤᱱ ᱠᱚ ᱩᱱᱠᱩ ᱦᱚᱸ ᱩᱱᱠᱩᱣᱟᱜ ᱧᱮᱞ ᱛᱮ ᱢᱚᱱᱮᱨᱮ ᱠᱟᱹᱴᱤᱡ ᱟᱠᱚ ᱠᱟᱱᱟ ᱡᱮ ᱟᱵᱚ ᱦᱚᱸ ᱱᱚᱝᱠᱟ ᱵᱚᱱ ᱪᱟᱥ ᱞᱮᱠᱷᱟᱱ ᱠᱤᱪᱷᱩ ᱱᱟᱯᱟᱭᱚᱜᱼᱟ ᱵᱚᱱ ᱨᱳᱡᱽᱜᱟᱨ ᱵᱚᱱ ᱧᱟᱢᱟ ᱱᱮᱛᱟᱨ ᱫᱚ ᱩᱱᱠᱩᱣᱟᱜ ᱧᱮᱞ ᱛᱮᱜᱮ ᱱᱤᱛᱚᱜ ᱫᱚ ᱟᱹᱞᱤᱧᱟᱜ ᱚᱲᱟᱜ ᱨᱮᱦᱚᱸ ᱦᱚᱯᱚᱱ ᱠᱚ ᱛᱟᱹᱞᱤᱧ ᱠᱤᱢᱤᱱ ᱠᱚ ᱵᱚᱭᱦᱟ ᱠᱚ ᱡᱚᱛᱚ ᱠᱚᱜᱮ ᱟᱹᱞᱤᱧ ᱦᱚᱸ ᱦᱟᱲᱟᱢ ᱵᱩᱲᱦᱤ ᱪᱟᱥ ᱠᱟᱹᱢᱤ ᱞᱟᱹᱜᱤᱫ ᱛᱮ ᱢᱚᱱᱮ ᱟᱹᱰᱤ ᱚᱴᱩ ᱯᱚᱴᱩᱜᱼᱟ ᱱᱚᱛᱮ ᱥᱚᱢᱚᱭ ᱨᱮ ᱪᱟᱸᱫᱳ ᱵᱚᱸᱜᱟ ᱦᱚᱸ ᱠᱟᱹᱴᱤᱡ ᱪᱟᱥ ᱨᱮ ᱮᱸᱴᱠᱮᱴᱚᱬᱮᱭᱮᱫ ᱵᱚᱱ ᱜᱮᱭᱟ ᱚᱠᱛᱚ ᱡᱟᱹᱱᱤ ᱵᱟᱭ ᱡᱟᱹᱲᱤᱭᱟ ᱮᱱᱠᱷᱟᱱ ᱜᱮ ᱵᱮᱨᱵᱟᱫᱚᱜᱼᱟ ᱟᱨ ᱵᱟᱝᱠᱷᱟᱱ ᱱᱚᱝᱠᱟᱭ ᱡᱟᱹᱲᱤᱭᱟ ᱡᱮ ᱚᱱᱟ ᱛᱮᱦᱚᱸᱭ ᱵᱮᱨᱵᱟᱫᱟ ᱱᱮᱛᱟᱨ ᱫᱚ ᱚᱱᱟ ᱠᱚ ᱧᱮᱞ ᱛᱩᱞᱩᱡ ᱦᱚᱸ ᱮᱱᱨᱮᱦᱚᱸ ᱚᱲᱟᱜ ᱨᱮ ᱫᱩᱲᱩᱵ ᱫᱩᱲᱩᱵ ᱥᱮ ᱱᱤᱡᱮᱨᱟᱜ ᱢᱚᱱ ᱠᱩᱥᱤ ᱠᱟᱹᱢᱤ ᱠᱟᱛᱮᱫ ᱜᱮ ᱱᱚᱣᱟ ᱨᱮᱦᱚᱸ ᱟᱭ ᱫᱚ ᱧᱟᱢᱚᱜᱼᱟ ᱡᱟᱦᱟᱸ ᱠᱤ ᱪᱟᱹᱠᱨᱤ ᱞᱮᱠᱟ ᱜᱮ ᱪᱟᱞᱟᱜ ᱜᱮ ᱦᱩᱭᱩᱜᱼᱟ ᱚᱱᱠᱟ ᱵᱟᱝ ᱠᱟᱛᱮᱫ ᱨᱮᱦᱚᱸ ᱤᱧ ᱵᱟᱝᱠᱷᱟᱱ ᱟᱨᱦᱚᱸ ᱡᱟᱦᱟᱸᱭ ᱦᱚᱸ ᱥᱮᱱ ᱠᱟᱛᱮᱫ ᱚᱱᱟᱨᱮ ᱧᱮᱞ ᱫᱟᱲᱮᱭᱟᱜᱼᱟᱭ ᱠᱟᱹᱢᱤ ᱫᱟᱲᱮᱭᱟᱜᱼᱟᱭ ᱚᱸᱰᱮ ᱱᱚᱜᱼᱚ ᱱᱚᱝᱠᱟ ᱦᱤᱥᱟᱹᱵ ᱛᱮ ᱦᱚᱲ ᱠᱚᱣᱟᱜ ᱧᱮᱞ ᱛᱮ ᱟᱹᱞᱤᱧ ᱦᱚᱸ ᱱᱤᱡᱮᱨᱟᱜ ᱪᱟᱥ ᱠᱟᱹᱢᱤᱨᱮ ᱠᱟᱹᱴᱤᱡ ᱞᱤᱧ ᱩᱫᱽᱜᱟᱹᱣ ᱠᱟᱱᱟ